ᱢᱮᱫᱴᱮᱱ ᱯᱩᱛᱷᱤ ᱯᱟᱲᱦᱟᱣ ᱢᱩᱪᱟᱹᱫ ᱞᱟᱹᱜᱤᱫᱛᱮ ᱢᱤᱫ ᱠᱷᱚᱱ ᱵᱟᱨ ᱢᱟᱦᱟᱧ ᱦᱟᱛᱟᱣᱟ ᱫᱤᱱᱨᱮ ᱤᱨᱟᱹᱞ ᱴᱟᱲᱟᱝ ᱦᱟᱹᱵᱤᱡ ᱤᱧ ᱯᱟᱲᱦᱟᱣᱚᱜᱼᱟ ᱟᱨ ᱯᱟᱲᱦᱟᱣ ᱞᱟᱹᱜᱤᱫᱛᱮ ᱦᱟᱯᱛᱟᱠᱤᱭᱟᱹ ᱢᱤᱫᱴᱮᱱ ᱡᱚᱥ ᱤᱧ ᱵᱮᱱᱟᱣ ᱟᱠᱟᱜᱼᱟ ᱡᱟᱦᱟᱸ ᱫᱚ ᱫᱤᱱᱟᱹᱢ ᱥᱮᱛᱟᱜ ᱥᱤᱸᱜᱟᱹᱲ ᱤᱧ ᱢᱟᱱᱟᱣᱟ